ᱯᱚᱨᱚᱵᱽ ᱵᱚᱞᱛᱮ ᱥᱟᱱᱛᱟᱲ ᱥᱚᱢᱟᱡᱽ ᱨᱮ ᱥᱚᱨᱦᱟᱭ ᱟᱨ ᱵᱟᱦᱟ ᱟᱹᱰᱤ ᱢᱟᱨᱟᱝ ᱯᱚᱨᱚᱵᱽ ᱠᱟᱱᱟ ᱡᱮᱭᱥᱮ ᱠᱤ ᱵᱟᱦᱟ ᱫᱚ ᱦᱩᱭᱩᱜᱼᱟ ᱡᱚᱠᱷᱚᱱ ᱱᱟᱣᱟ ᱥᱟᱠᱟᱢ ᱥᱟᱜᱮᱱᱚᱜᱼᱟ ᱛᱚᱠᱷᱚᱱ ᱜᱮ ᱵᱟᱦᱟ ᱯᱚᱨᱚᱵᱽ ᱫᱚ ᱢᱟᱱᱟᱣ ᱦᱩᱭᱩᱜᱼᱟ ᱡᱮᱭᱥᱮ ᱠᱤ ᱱᱟᱣᱟ ᱵᱟᱦᱟ ᱥᱟᱨᱡᱚᱢ ᱵᱟᱦᱟ ᱛᱮ ᱚᱱᱟ ᱫᱚ ᱵᱚᱸᱜᱟ ᱦᱩᱭᱩᱜᱼᱟ ᱥᱟᱨᱡᱚᱢ ᱵᱟᱦᱟᱛᱮ ᱡᱮᱭᱥᱮ ᱠᱤ ᱱᱟᱣᱟ ᱥᱟᱠᱟᱢ ᱥᱟᱜᱮᱱᱚᱜᱼᱟ ᱱᱟᱣᱟ ᱵᱟᱦᱟ ᱵᱷᱩᱴᱟᱹᱜᱚᱜᱼᱟ ᱚᱱᱟ ᱵᱟᱦᱟ ᱥᱤᱫ ᱟᱹᱜᱩ ᱯᱚᱨ ᱟᱵᱚᱣᱟ ᱡᱟᱦᱮᱨ ᱛᱷᱟᱱᱨᱮ ᱯᱩᱡᱟᱹ ᱮᱢ ᱠᱟᱛᱮᱜ ᱛᱟᱨᱯᱚᱨ ᱱᱟᱭᱠᱮ ᱵᱟᱵᱟ ᱚᱱᱟ ᱵᱟᱦᱟ ᱱᱤᱭᱮ ᱚᱲᱟᱜ ᱚᱲᱟᱜ ᱵᱟᱦᱟᱭ ᱮᱢ ᱦᱚᱴᱚ ᱠᱟᱜᱼᱟ ᱛᱚ ᱚᱱᱟ ᱵᱟᱦᱟ ᱮᱢ ᱠᱟᱛᱮᱜ ᱜᱮ ᱛᱟᱨᱯᱚᱨ ᱵᱟᱦᱟ ᱨᱮᱫᱚ ᱫᱟᱜ ᱫᱩᱞ ᱦᱩᱭᱩᱜᱼᱟ ᱞᱟᱸᱫᱟ ᱥᱟᱹᱜᱟᱹᱭ ᱦᱚᱲ ᱫᱟᱜ ᱮᱢ ᱫᱩᱞ ᱟᱭᱟ ᱤᱱᱟᱹᱜᱮ ᱵᱟᱦᱟ ᱯᱚᱨᱚᱵᱽ ᱟᱨ ᱥᱚᱨᱦᱟᱭ ᱯᱚᱨᱚᱵᱽ ᱨᱮᱫᱚ ᱟᱹᱰᱤ ᱢᱟᱨᱟᱝ ᱯᱚᱨᱚᱵᱽ ᱵᱟᱦᱟ ᱠᱷᱚᱱ ᱦᱚᱸ ᱥᱚᱨᱦᱟᱭ ᱟᱹᱰᱤ ᱢᱟᱨᱟᱝ ᱞᱟᱹᱴᱩ ᱜᱮᱭᱟ ᱡᱮᱭᱥᱮᱠᱤ ᱦᱮᱸ ᱥᱚᱨᱟᱭ ᱨᱮᱫᱚ ᱵᱳᱱ ᱛᱟᱠᱚ ᱫᱤᱫᱤ ᱛᱟᱠᱚ ᱱᱮᱣᱛᱟ ᱵᱚᱱ ᱪᱟᱞᱟᱜᱼᱟ ᱵᱟᱨᱚ ᱢᱟᱥᱨᱮ ᱢᱤᱫᱫᱷᱟᱣ ᱡᱮᱭᱥᱮ ᱠᱤ ᱦᱩᱭᱩᱜ ᱠᱟᱱᱟ ᱵᱟᱦᱟ ᱦᱟᱹᱨ ᱥᱚᱨᱦᱟᱭ ᱥᱚᱨᱦᱟᱭ ᱨᱮᱵᱚᱱ ᱱᱮᱣᱛᱟ ᱟᱹᱜᱩ ᱠᱚᱣᱟ ᱱᱮᱣᱛᱟ ᱟᱹᱜᱩ ᱠᱟᱛᱮᱜ ᱵᱚᱦᱩᱫ ᱨᱚᱠᱚᱢ ᱡᱚᱢᱟᱜ ᱠᱚ ᱤᱥᱤᱱ ᱡᱚᱝ ᱟ ᱡᱮᱭᱥᱮᱠᱤ ᱥᱩᱠᱨᱤ ᱡᱤᱞ ᱡᱤᱞ ᱯᱤᱴᱷᱟᱹ ᱵᱤᱵᱷᱤᱱᱱᱚ ᱨᱚᱠᱚᱢ ᱡᱚᱢᱟᱜ ᱤᱱᱟᱹᱜᱮ ᱯᱚᱨᱚᱵᱽ ᱫᱚ